ᱦᱮᱸ ᱤᱧᱟᱹᱜ ᱴᱚᱴᱷᱟ ᱨᱮ ᱡᱚᱛᱚᱠᱷᱚᱱ ᱦᱚᱲ ᱠᱚᱣᱟᱜ ᱠᱷᱮᱸᱞᱳᱰ ᱦᱩᱭᱩᱜᱼᱟ ᱯᱷᱩᱴᱵᱚᱞ ᱮᱱᱮᱡ ᱡᱚᱠᱷᱚᱱ ᱢᱤᱫᱴᱮᱱ ᱠᱩᱲᱤ ᱯᱚᱧᱪᱟᱭᱮᱛ ᱞᱮᱵᱮᱞ ᱨᱮ ᱵᱚᱞ ᱮᱱᱮᱡ ᱨᱮᱭᱟᱜ ᱪᱟᱱᱥᱮ ᱧᱟᱢ ᱞᱮᱫᱟ ᱛᱚᱠᱷᱚᱱ ᱩᱱᱤ ᱥᱮᱱ ᱥᱮᱱ ᱠᱟᱛᱮ ᱠᱮᱱᱥᱮᱞ ᱦᱩᱭᱮᱱ ᱛᱟᱭᱟ ᱵᱟᱭ ᱮᱱᱮᱡ ᱫᱟᱲᱮᱣᱟᱫᱟᱱ ᱛᱚᱠᱷᱚᱱ ᱤᱧ ᱟᱹᱰᱤ ᱠᱚᱥᱴᱚ ᱜᱤᱧ ᱵᱩᱡᱷᱟᱹᱣᱟ ᱵᱩᱡᱷᱟᱹᱣ ᱟᱠᱟᱫᱟ ᱪᱮᱫᱟᱜ ᱥᱮ ᱟᱹᱰᱤ ᱟᱹᱰᱤ ᱢᱮᱦᱚᱱᱚᱛ ᱠᱟᱛᱮ ᱩᱱᱤ ᱵᱷᱟᱹᱜᱤ ᱵᱚᱞᱮ ᱮᱱᱮᱡ ᱠᱟᱱ ᱛᱟᱦᱮᱱᱟ ᱚᱱᱟᱛᱮ ᱯᱚᱧᱪᱟᱭᱮᱛ ᱞᱮᱵᱮᱞ ᱨᱮ ᱵᱚᱞ ᱮᱱᱮᱡ ᱨᱮᱭᱟᱜ ᱪᱟᱱᱥᱮ ᱧᱟᱢ ᱞᱮᱫᱟ ᱟᱨ ᱡᱚᱠᱷᱚᱱ ᱠᱮᱱᱥᱮᱞ ᱮᱱᱟ ᱥᱟᱹᱨᱤ ᱜᱮ ᱟᱹᱰᱤ ᱠᱚᱥᱴᱚ ᱨᱮᱭᱟᱜ ᱠᱟᱛᱷᱟ ᱠᱟᱱᱟ